ᱢᱟᱨᱥᱟᱞ ᱟᱨᱴ ᱨᱮᱭᱟᱜ ᱞᱟᱠᱪᱟᱨ ᱥᱮ ᱥᱮᱨᱣᱟ ᱫᱚ ᱦᱩᱭᱩᱜ ᱠᱟᱱᱟ ᱚᱱᱟ ᱫᱚ ᱪᱮᱫ ᱢᱤᱫ ᱵᱤᱥᱮᱥ ᱵᱚᱠᱥᱤᱝ ᱠᱟᱱᱟ ᱡᱟᱦᱟᱸ ᱨᱮ ᱟᱢ ᱱᱤᱡᱮᱨᱟᱜ ᱟᱛᱛᱚ ᱥᱚᱱᱢᱟᱱ ᱱᱤᱡᱮ ᱛᱮᱢ ᱨᱩᱠᱷᱭᱟᱹ ᱫᱟᱲᱮᱭᱟᱛᱟᱢᱟ ᱟᱨ ᱢᱤᱫ ᱦᱚᱲ ᱦᱮᱡ ᱠᱟᱛᱮ ᱟᱢ ᱥᱟᱞᱟᱜ ᱡᱟᱦᱟᱱᱟᱜ ᱵᱮᱵᱟᱹᱲᱤᱡ ᱠᱟᱹᱢᱤ ᱞᱮᱠᱷᱟᱱ ᱟᱢ ᱛᱮᱢ ᱱᱤᱡᱮᱛᱮᱢ ᱨᱩᱠᱷᱭᱟᱹᱣ ᱫᱟᱲᱮᱭᱟᱜᱼᱟ ᱟᱨ ᱢᱟᱨᱥᱟᱞ ᱟᱨᱴ ᱨᱮᱭᱟᱜ ᱥᱮᱨᱣᱟ ᱫᱚ ᱱᱤᱛᱚᱜ ᱠᱷᱚᱱᱟᱜ ᱜᱷᱚᱱᱚ ᱜᱷᱚᱱᱚ ᱵᱤᱥᱮᱥ ᱠᱚᱨᱮᱛᱮ ᱠᱩᱲᱤ ᱜᱤᱫᱽᱨᱟᱹ ᱥᱮᱬᱟ ᱫᱚ ᱮᱠᱟᱞ ᱞᱟᱹᱠᱛᱤ ᱜᱮ ᱠᱟᱱᱟ ᱪᱮᱫᱟᱜ ᱵᱟᱝ ᱡᱟᱦᱟᱸ ᱛᱮ ᱦᱚᱨ ᱵᱤᱨ ᱮᱠᱞᱟᱢ ᱪᱟᱞᱟᱜᱼᱟ ᱡᱟᱦᱟᱱᱟᱜ ᱚᱥᱩᱵᱤᱫᱷᱟ ᱠᱚ ᱦᱩᱭ ᱞᱮᱱᱠᱷᱟᱱ ᱟᱢ ᱱᱤᱡᱮᱛᱮ ᱱᱤᱡᱮᱨᱟᱜ ᱟᱛᱛᱚ ᱥᱚᱱᱢᱟᱱ ᱮᱢ ᱨᱚᱠᱠᱷᱟ ᱫᱟᱲᱮᱭᱟᱛᱟᱢᱟ ᱚᱱᱟᱛᱮ ᱤᱧᱤᱧ ᱢᱮᱱᱟ ᱢᱟᱨᱥᱟᱞ ᱟᱨᱴ ᱨᱮᱭᱟᱜ ᱞᱟᱠᱪᱟᱨ ᱫᱚ ᱟᱹᱰᱤ ᱥᱚᱨᱮᱥ ᱜᱮᱭᱟ ᱟᱨ ᱡᱚᱛᱚᱢ ᱦᱚᱲᱜᱮ ᱱᱚᱣᱟ ᱫᱚ ᱡᱚᱛᱚᱢ ᱠᱩᱲᱤ ᱜᱤᱫᱽᱨᱟᱹ ᱜᱮ ᱮᱵᱚᱝ ᱠᱩᱲᱤ ᱜᱤᱫᱽᱨᱟᱹ ᱥᱟᱶᱛᱮ ᱠᱚᱲᱟ ᱜᱤᱫᱽᱨᱟᱹ ᱦᱚᱸ ᱵᱟᱰᱟᱭ ᱮᱠᱟᱞ ᱞᱟᱹᱠᱛᱤ ᱜᱮ ᱠᱟᱱᱟ